ᱦᱮᱸ ᱦᱮᱞᱳ ᱱᱚᱣᱟ ᱫᱚ ᱢᱟᱞᱫᱟ ᱢᱟᱞᱫᱟ ᱦᱚᱱᱚᱛ ᱠᱟᱱ ᱜᱮᱭᱟ ᱛᱚ ᱚ ᱚᱻ ᱦᱩᱸ ᱚᱱᱟ ᱜᱮ ᱛᱷᱚᱲᱟ ᱠᱟᱹᱴᱤᱡ ᱵᱟᱰᱟᱭ ᱥᱟᱱᱟᱭᱮᱫᱤᱧᱟ ᱢᱟᱱᱮ ᱢᱟᱞᱫᱟ ᱦᱚᱱᱚᱛ ᱨᱮ ᱩᱛᱩ ᱪᱟᱥ ᱵᱟᱥ ᱠᱚᱫᱚ ᱪᱮᱫ ᱪᱮᱫ ᱠᱚ ᱦᱩᱭ ᱵᱟᱲᱟᱜᱼᱟ ᱦᱩᱭᱩᱜ ᱠᱟᱱᱟ ᱚᱻ ᱦᱮᱸ ᱦᱮᱸ ᱦᱮᱸ

ᱚᱻ ᱦᱮᱸ ᱩᱞ ᱦᱮᱸ ᱠᱚᱢ ᱢᱟᱪᱷᱟ ᱜᱮ ᱡᱚ ᱟᱠᱟᱱᱟ ᱱᱮᱥ ᱫᱚ ᱩᱞ ᱫᱚ ᱦᱮᱸᱵᱟᱝ ᱢᱟᱞᱫᱟ ᱨᱮᱱᱟᱜ ᱩᱞ ᱢᱟ ᱢᱟᱞᱫᱟ ᱨᱮᱱᱟᱜ ᱩᱞ ᱫᱚ ᱟᱯᱮ ᱡᱚᱜᱚᱛ ᱵᱤᱠᱷᱟᱛᱚ ᱵᱟᱡᱟᱨ ᱢᱮᱱᱟᱜᱼᱟ ᱢᱟᱞᱫᱟ ᱦᱮᱸ ᱟᱫᱚ ᱦᱮᱸ ᱦᱮᱸ ᱟᱫᱚ ᱟᱫᱚ ᱩᱫᱯᱟᱫᱟᱱ ᱢᱟ ᱡᱟᱹᱥᱛᱤ ᱠᱟᱭᱛᱮ ᱟᱯᱮ ᱢᱟᱞᱫᱟ ᱢᱟᱞᱫᱟ ᱦᱚᱱᱚᱛ ᱨᱮᱜᱮ ᱩᱞ ᱨᱮᱱᱟᱜ ᱫᱚ ᱵᱤᱠᱷᱟᱛᱚ ᱟᱫᱚ ᱩᱞ ᱛᱚᱵᱮ ᱱᱮᱥ ᱫᱚ ᱠᱷᱩᱵ ᱡᱚ ᱫᱚ ᱵᱟᱹᱱᱩᱜ ᱟᱱᱟᱝ ᱦᱮᱸᱵᱟᱝ ᱦᱮᱸ ᱦᱮᱸ

ᱦᱮᱸ ᱦᱮᱸ ᱮᱱᱛᱮᱫ ᱱᱚᱣᱟ ᱢᱮᱱᱮᱫᱟᱢ ᱩᱞ ᱨᱮᱱᱟᱜ ᱤᱭᱟᱹ ᱪᱟᱞᱟᱜ ᱠᱟᱱᱟ ᱛᱚ ᱢᱟᱱᱮ ᱩᱞ ᱨᱮᱱᱟᱜ ᱪᱟᱞᱟᱱ ᱪᱟᱞᱟᱜ ᱠᱟᱱᱟ ᱱᱚᱣᱟ ᱫᱚ ᱢᱤᱫᱴᱟᱝ ᱤᱭᱟᱹ ᱢᱟᱱᱮ ᱩᱱᱟᱹᱜ ᱱᱚᱜᱼᱚᱭ ᱰᱚᱜ ᱵᱟᱨᱦᱮ ᱨᱮ ᱱᱚᱣᱟ ᱡᱚ ᱡᱚ ᱩᱱᱟᱹᱜ ᱥᱤᱛᱩᱝ ᱱᱚᱣᱟ ᱥᱟᱦᱟᱣ ᱠᱟᱛᱮᱫ ᱩᱱᱤ ᱛᱟᱦᱮᱱ ᱫᱚ ᱢᱩᱥᱠᱤᱞ ᱧᱚᱜ ᱜᱮᱭᱟ ᱟᱫᱚ ᱟᱫᱚ ᱚᱱᱮ ᱚᱱᱠᱟ ᱞᱮᱠᱟᱛᱮ ᱱᱚᱣᱟ ᱥᱤᱛᱩᱝ ᱠᱷᱚᱱ ᱩᱱᱤ ᱵᱟᱧᱪᱟᱜ ᱟᱹᱰᱤ ᱠᱚᱴᱷᱤᱱ ᱧᱚᱜ ᱜᱮᱭᱟ ᱟᱭᱟᱜ ᱩᱞ ᱦᱮᱸ ᱦᱮᱸ ᱦᱮᱸ ᱢᱟᱱᱮ ᱩᱛᱯᱟᱫᱚᱱ ᱡᱟᱭᱜᱟ ᱨᱮ ᱡᱩᱫᱤ ᱜᱷᱟᱨᱛᱤ ᱛᱟᱦᱮᱱ ᱠᱷᱟᱱ ᱫᱚ ᱫᱟᱢ ᱫᱚ ᱵᱟᱡᱟᱨ ᱨᱮᱫᱚ ᱪᱩᱲᱟᱱᱛᱚ ᱢᱩᱞᱞᱚ ᱜᱮ ᱠᱟᱨᱚᱱ ᱠᱟᱨᱚᱱ ᱜᱚᱴᱟ ᱫᱤᱥᱚᱢ ᱜᱮ ᱩᱞ ᱨᱮᱱᱟᱜ ᱪᱟᱦᱤᱫᱟ ᱢᱮᱱᱟᱜᱼᱟ ᱵᱟᱝ ᱚ ᱟᱨ ᱟᱫᱚ ᱟᱨ ᱦᱟᱱᱟ ᱠᱚ ᱯᱷᱚᱥᱚᱞ ᱨᱮᱱᱟᱜ ᱤᱭᱟᱹ ᱫᱚ ᱟᱛᱮᱫ ᱵᱟᱹᱲᱛᱤ ᱵᱟᱹᱲᱛᱤ ᱯᱷᱚᱥᱚᱞ ᱫᱚ ᱵᱟᱡᱟᱨ ᱨᱮᱯᱮ ᱟᱠᱷᱟᱨᱤᱧᱟ ᱟᱱᱟ ᱥᱤᱵᱤᱞ ᱧᱚᱜᱼᱟᱜ ᱠᱚᱫᱚ ᱦᱮᱸ ᱦᱮᱸ ᱟᱫᱚ ᱜᱩᱦᱩᱢ ᱠᱚᱫᱚ ᱪᱮᱫ ᱞᱮᱠᱟ ᱯᱷᱚᱞᱚᱱ ᱵᱟᱲᱟ ᱠᱚᱫᱚ ᱦᱮᱸ ᱦᱮᱸ ᱦᱮᱸ ᱚᱻ ᱦᱮᱸ ᱦᱮᱸ ᱦᱮᱸ ᱮᱱᱛᱮᱫ ᱢᱟᱱᱮ ᱦᱚᱸᱼᱚᱜ ᱱᱚᱝᱠᱟ ᱤᱭᱟᱹ ᱩᱫᱯᱟᱫᱚᱱ ᱦᱚᱸ ᱱᱮᱛᱟᱨ ᱢᱟ ᱢᱟᱞᱫᱟ ᱦᱚᱱᱚᱛ ᱨᱮᱫᱚ ᱜᱩᱦᱩᱢ ᱫᱚ ᱛᱷᱚᱲᱟ ᱠᱚᱢᱟᱣ ᱧᱚᱜ ᱠᱟᱱᱟ ᱛᱚ ᱚᱱᱮ ᱚᱱᱠᱟ ᱠᱟᱛᱮᱫ ᱟᱨ ᱜᱚᱴᱟ ᱜᱚᱴᱟ ᱫᱤᱥᱚᱢ ᱣᱭᱟᱞᱨᱰ ᱨᱮ ᱢᱟᱱᱮ ᱜᱩᱦᱩᱢ ᱫᱚ ᱡᱚᱢᱟᱜ ᱵᱮᱱᱟᱜ ᱠᱟᱱ ᱩᱫᱯᱟᱫᱚᱱ ᱠᱚᱢᱟᱣ ᱞᱮᱱ ᱠᱷᱟᱱ ᱫᱚ ᱫᱟᱢ ᱫᱚ ᱪᱮᱛᱟᱱ ᱨᱮᱜᱮ ᱦᱮᱸ ᱟᱨ ᱤᱧ ᱫᱚ ᱟᱫᱚ ᱱᱤᱛᱚᱜ ᱮᱱᱛᱮᱫ ᱪᱟᱥ ᱵᱟᱥ ᱠᱚᱫᱚ ᱤᱱᱟᱹ ᱤᱧᱫᱚ ᱱᱤᱛᱚᱜᱼᱟᱜ ᱵᱚᱨᱛᱚᱢᱟᱱ ᱜᱩᱦᱩᱢ ᱠᱚᱢᱟ ᱜᱮᱫ ᱵᱟᱲᱟᱜ ᱠᱟᱱᱟ ᱜᱮᱫᱚᱜᱚᱜ ᱠᱟᱱᱟ ᱱᱤᱭᱟᱹ ᱥᱚᱢᱚᱭ ᱢᱟ ᱟᱫᱚ ᱯᱚᱨ ᱦᱮᱸ ᱯᱚᱨᱚᱵᱚᱨᱛᱤ ᱦᱚᱸ ᱟᱪᱪᱷᱟ ᱪᱷᱟ